ᱥᱟᱨ ᱡᱚᱦᱟᱨᱜᱮ ᱤᱧ ᱤᱧ ᱠᱷᱚᱱᱞᱤᱧ ᱢᱮᱱᱮᱫ ᱛᱟᱦᱮᱸᱫ ᱟᱫᱚ ᱟᱹᱵᱤᱱᱜᱮ ᱪᱚᱛᱩᱨᱵᱷᱩᱡᱽ ᱥᱟᱨ ᱟᱪᱪᱷᱟ ᱟᱹᱵᱤᱱ ᱢᱮᱱᱮᱫᱼᱟ ᱟᱵᱚᱣᱟᱜ ᱮᱱᱮᱡ ᱥᱮᱨᱮᱧ ᱠᱚ ᱦᱚᱨᱚᱜ ᱵᱟᱸᱫᱮ ᱠᱚᱨᱮᱱᱟᱜ ᱡᱚᱛᱚᱜᱮ ᱟᱥᱲᱟᱞᱤᱧ ᱪᱟᱹᱞᱩ ᱠᱟᱜᱼᱟ ᱟᱨ ᱟᱹᱵᱤᱱ ᱮᱭᱟᱭ ᱢᱟᱦᱟᱨᱮ ᱛᱤᱱᱟᱹᱜ ᱫᱤᱱ ᱵᱤᱱ ᱠᱞᱟᱥᱮᱫᱼᱟ ᱥᱮ ᱟᱹᱵᱤᱱ ᱮᱠᱩᱥ ᱫᱤᱱ ᱚ ᱟᱪᱪᱷᱟ ᱟᱪᱪᱷᱟ ᱦᱳᱭ ᱥᱟᱨ ᱚᱱᱟ ᱠᱷᱟᱹᱛᱤᱨ ᱜᱮᱞᱤᱧ ᱯᱷᱳᱱ ᱞᱮᱫᱼᱟ ᱟᱹᱞᱤᱧᱤᱡ ᱢᱤᱫᱴᱟᱝ ᱠᱚᱲᱟ ᱞᱮᱴᱠᱟ ᱢᱮᱱᱟᱭᱟ ᱟᱫᱚ ᱩᱱᱤ ᱦᱚᱸ ᱟᱵᱚ ᱢᱟ ᱱᱤᱛᱚᱜ ᱢᱟ ᱥᱮᱫᱟᱭ ᱞᱮᱠᱟ ᱪᱮᱫ ᱜᱩᱛᱤ ᱠᱟᱹᱬᱢᱤ ᱠᱚ ᱵᱟᱹᱱᱩᱜ ᱠᱚᱣᱟ ᱟᱹᱨᱩ ᱟᱹᱨᱩᱢ ᱠᱚᱢᱟ ᱟᱹᱛᱩ ᱠᱚᱨᱮᱫ ᱵᱟᱠᱚ ᱪᱮᱫ ᱫᱟᱲᱮᱭᱟᱜ ᱠᱟᱱᱟ ᱢᱤᱫᱴᱟᱝ ᱟᱥᱲᱟ ᱨᱮ ᱵᱷᱩᱨᱛᱤ ᱞᱮᱠᱚ ᱮᱱᱟᱝ ᱠᱚ ᱪᱮᱫ ᱫᱟᱲᱮᱭᱟᱜᱼᱟ ᱟᱨ ᱮᱱᱮᱡ ᱥᱮᱨᱮᱧ ᱦᱚᱸ ᱢᱟᱞᱚᱴ ᱤᱫᱤᱭᱮᱱᱟ ᱟᱫᱚ ᱱᱤᱛᱚᱜ ᱫᱚ ᱪᱮᱫ ᱞᱮᱠᱟ ᱱᱚᱣᱟ ᱠᱚᱨᱮᱱᱟᱜ ᱠᱟᱹᱣᱰᱤ ᱜᱮ ᱪᱮᱫ ᱞᱮᱠᱟ ᱵᱤᱱ ᱦᱟᱛᱟᱣᱮᱫᱼᱟ ᱦᱳᱭ ᱦᱳᱭ ᱦᱮᱸ ᱦᱳᱭ ᱦᱳᱭ ᱤᱱᱠᱟᱹ ᱚᱠᱟ ᱠᱚᱥᱮᱱ ᱪᱚᱝ ᱞᱟᱜᱽᱬᱮ ᱮᱱᱮᱡ ᱠᱚᱠᱤᱱ ᱪᱮᱫ ᱵᱟᱲᱟᱣ ᱠᱟᱫᱟ ᱫᱟᱬᱟ ᱵᱟᱠᱚ ᱫᱟᱬᱟ ᱵᱟᱲᱟᱭ ᱠᱟᱱ ᱜᱮᱭᱟ ᱟᱨᱚ ᱪᱮᱫ ᱫᱚᱠᱚ ᱪᱮᱫᱚᱜᱼᱟ ᱯᱟᱞᱮᱱ ᱟᱫᱚ ᱡᱟᱦᱟᱸ ᱛᱤᱱ ᱚᱱᱮ ᱪᱮᱫ ᱥᱩᱢᱩᱱ ᱠᱟᱛᱮᱫ ᱢᱟ ᱵᱟᱭ ᱜᱟᱱᱚᱜᱼᱟ ᱢᱤᱫᱴᱟᱱ ᱡᱟᱦᱟᱱᱟᱜ ᱠᱚ ᱢᱮᱛᱟᱜᱼᱟ ᱥᱤᱫ ᱥᱟᱠᱟᱢ ᱥᱤᱫ ᱥᱟᱠᱟᱢ ᱚᱱᱠᱟ ᱫᱚ ᱵᱟᱭ ᱜᱟᱱᱚᱜᱼᱟ ᱟᱥᱲᱟ ᱨᱮ ᱵᱷᱚᱨᱛᱤ ᱞᱮᱠᱷᱟᱱ ᱫᱚ ᱵᱟᱝᱜᱮ ᱟᱹᱰᱤ ᱠᱤᱪᱷᱩ ᱠᱚᱨᱮ ᱟᱱᱟᱝ ᱥᱤᱫ ᱥᱟᱠᱟᱢ ᱫᱚ ᱧᱟᱢᱚᱜᱼᱟ ᱡᱩᱫᱤ ᱚᱱᱟ ᱱᱚᱝᱠᱟ ᱠᱟᱹᱡ ᱥᱩᱢᱩᱝ ᱢᱟ ᱦᱟᱸᱜ ᱦᱳᱭ ᱞᱟᱹᱭᱟᱭ ᱪᱮᱫ ᱠᱟᱜ ᱯᱮᱥᱮ ᱪᱮᱫ ᱡᱟᱦᱟᱸ ᱛᱤᱥᱚᱜ ᱥᱚᱨᱠᱟᱨ ᱡᱩᱫᱤ ᱫᱤᱱ ᱦᱤᱞᱳᱜ ᱵᱷᱤᱛᱨᱤ ᱠᱚᱨᱮ ᱡᱩᱫᱤ ᱦᱟᱸᱜ ᱟᱵᱚᱣᱟᱜ ᱢᱮᱫ ᱞᱩᱛᱩᱨ ᱧᱚᱜᱟ ᱮᱱᱠᱷᱟᱱ ᱱᱟᱥᱮᱹᱱᱟᱜ ᱚᱱᱟ ᱩᱥᱩᱞᱚᱜ ᱦᱚᱨ ᱦᱩᱭᱩᱜᱼᱟᱥᱮ ᱵᱟᱝ ᱛᱟᱦᱞᱮ ᱦᱳᱭ ᱦᱳᱭ ᱦᱳᱭ ᱦᱳᱭ ᱦᱳᱭ ᱦᱳᱭ ᱦᱚᱸ ᱴᱷᱤᱠ ᱜᱮᱭᱟ ᱮᱰᱢᱤᱥᱚᱱ ᱞᱟᱜᱟᱜ ᱢᱮ ᱪᱮᱫ ᱪᱮᱫ ᱠᱚ ᱫᱚᱨᱠᱟᱨᱚᱜᱼᱟ ᱰᱚᱠᱩᱢᱮᱱᱴᱥ ᱠᱚ ᱦᱳᱭ ᱦᱳᱭ ᱟᱹᱞᱤᱧ ᱢᱟᱞᱤᱧ ᱪᱟᱞᱟᱜ ᱜᱮᱭᱟ ᱫᱤᱭᱮ ᱪᱟᱞᱟᱣ ᱠᱷᱟᱱ ᱫᱚᱞᱤᱧ ᱦᱟᱸᱜ ᱞᱤᱧ ᱪᱟᱞᱟᱣ ᱧᱚᱜᱚᱜ ᱜᱮᱭᱟ ᱦᱮᱸᱥᱮ ᱦᱮᱸ ᱴᱷᱤᱠ ᱜᱮᱭᱟ ᱥᱟᱨ ᱛᱚᱵᱮ ᱟᱫᱚ ᱱᱚᱜᱼᱚᱭ ᱱᱚᱝᱠᱟ ᱟᱹᱞᱤᱧ ᱦᱟᱸᱜ ᱜᱟᱯᱟ ᱢᱮᱭᱟᱝ ᱠᱚᱛᱮ ᱜᱮᱞᱤᱧ ᱪᱟᱞᱟᱣ ᱜᱚᱫᱚᱜᱼᱟ ᱢᱟ ᱥᱟᱨ ᱡᱚᱦᱟᱨ ᱜᱮ